ᱦᱮᱞᱳ ᱟᱵᱮᱱ ᱪᱮᱫ ᱞᱳᱱ ᱮᱠᱥᱠᱤ ᱮᱠᱡᱤᱠᱤᱭᱩᱴᱤᱵᱽ ᱵᱤᱱ ᱞᱟᱹᱭ ᱮᱫᱟ ᱟᱵᱮᱱ ᱴᱷᱮᱱ ᱯᱷᱳᱱ ᱨᱮᱱᱟ ᱠᱟᱨᱚᱱ ᱫᱚ ᱱᱤᱭᱟᱹ ᱜᱮ ᱟᱹᱞᱤᱧ ᱴᱟᱠᱟ ᱫᱚᱨᱠᱟᱨᱚᱜ ᱠᱟᱱᱟ ᱛᱳ ᱞᱳᱱ ᱞᱤᱧ ᱦᱟᱛᱟᱣ ᱞᱟᱹᱜᱤᱫ ᱯᱟᱸᱪ ᱞᱟᱠᱷ ᱛᱳ ᱟᱹᱵᱤᱱ ᱛᱤᱱᱟᱹᱜ ᱫᱤᱱᱛᱮ ᱱᱚᱣᱟ ᱨᱤᱱ ᱥᱳᱫᱷ ᱞᱟᱹᱜᱤᱫ ᱛᱤᱱᱟᱹᱜ ᱫᱤᱱ ᱥᱚᱢᱚᱭ ᱵᱮᱱ ᱮᱢᱟ ᱞᱤᱧᱟᱹ ᱦᱳᱭ ᱟᱹᱞᱤᱧ ᱢᱟᱛᱳ ᱨᱮᱸᱜᱮᱡ ᱚᱲᱟᱜ ᱨᱮᱜᱸᱮᱡ ᱚᱲᱟ ᱨᱤᱡ ᱠᱟᱱ ᱜᱮᱭᱟ ᱞᱤᱧ ᱚᱱᱟᱛᱤᱜᱤ ᱞᱳᱱ ᱞᱤᱧ ᱦᱟᱛᱟᱣ ᱮᱫᱟ ᱫᱚᱥ ᱵᱚᱪᱷᱚᱨ ᱫᱚᱥ ᱵᱚᱪᱷᱚᱨ ᱠᱷᱚᱱ ᱫᱚ ᱵᱤᱥᱤ ᱵᱮᱱ ᱮᱢᱟ ᱞᱤᱧ ᱞᱮᱠᱷᱟᱱ ᱦᱚᱭᱛᱳ ᱟᱹᱞᱤᱧᱟᱜ ᱵᱷᱟᱹᱜᱮ ᱠᱚᱜ ᱠᱮᱭᱟ ᱪᱮᱫᱟᱜ ᱥᱮ ᱟᱹᱞᱤᱧ ᱫᱚ ᱨᱮᱸᱜᱮᱡ ᱚᱲᱟᱨᱮᱱ ᱦᱚᱲ ᱠᱟᱱᱟᱞᱤᱧ ᱛᱳ ᱤᱱᱟᱹ ᱫᱚᱥ ᱵᱚᱪᱷᱚᱨ ᱛᱮ ᱥᱩᱫ ᱞᱤᱧ ᱮᱢ ᱫᱟᱲᱮ ᱟᱥᱮ ᱵᱟᱝ ᱵᱟᱹᱞᱤᱧ ᱞᱟᱹᱭ ᱫᱟᱲᱮᱭᱟᱜ ᱠᱟᱱᱟ ᱡᱩᱫᱤ ᱵᱷᱟᱹᱞᱤ ᱮᱰᱩᱠᱮᱥᱚᱱ ᱡᱟᱦᱟ ᱠᱚᱨᱮᱠᱚ ᱯᱟᱲᱦᱟᱣ ᱠᱚᱣᱟ ᱚᱱᱟᱠᱚᱨᱮ ᱡᱚᱫᱤ ᱟᱹᱞᱤᱧ ᱠᱟᱹᱢᱤᱞᱤᱧ ᱧᱟᱢᱟ ᱵᱟᱝ ᱡᱟᱦᱟᱱᱟᱜ ᱠᱟᱹᱢᱤ ᱠᱚ ᱡᱚᱫᱤ ᱡᱚᱵ ᱠᱩᱞᱤᱧ ᱧᱟᱢᱟ ᱟᱨ ᱪᱟᱹᱠᱨᱤ ᱫᱩᱞᱤᱧ ᱧᱟᱢ ᱟᱥᱮ ᱵᱟᱝ ᱦᱟᱜ ᱵᱟᱹᱞᱤᱧ ᱞᱟᱹᱭ ᱫᱟᱲᱮᱠᱟᱱᱟ ᱛᱳ ᱟᱨ ᱫᱚᱥ ᱵᱚᱪᱷᱚᱨ ᱠᱷᱚᱱ ᱵᱤᱥᱤ ᱥᱚᱢᱚᱭ ᱵᱮᱱ ᱮᱢᱟ ᱟᱹᱞᱤᱧ ᱠᱷᱟᱱ ᱵᱷᱟᱹᱜᱤ ᱠᱚᱜ ᱠᱮᱭᱟ

ᱡᱩᱫᱤ ᱵᱮᱱ ᱮᱢ ᱠᱚᱜ ᱠᱮᱭᱟ ᱛᱚ ᱟᱹᱰᱤ ᱵᱷᱟᱹᱜᱮ ᱠᱚᱜ ᱠᱮᱭᱟ ᱦᱮᱛᱚ ᱡᱩᱫᱤ ᱵᱮᱱ ᱮᱢᱟ ᱟᱹᱞᱤᱧᱟ ᱛᱳ ᱜᱟᱯᱟ ᱢᱮᱭᱟᱝ ᱜᱮ ᱟᱹᱵᱤᱱ ᱴᱷᱮᱱ ᱞᱤᱧ ᱥᱮᱱᱚᱜᱼᱟ ᱚᱲᱟᱜ ᱨᱮᱞᱤᱧ ᱧᱟᱢ ᱵᱮᱱᱟ ᱛᱳ

ᱦᱮᱛᱚ ᱥᱮᱱᱚᱜ ᱟᱹᱞᱤᱧ